ᱦᱮᱸ ᱱᱩᱠᱩ ᱵᱚᱭᱮᱥ ᱛᱟᱦᱮᱱ ᱵᱮᱲᱟ ᱠᱚᱨᱮ ᱵᱚᱞ ᱠᱚ ᱠᱨᱤᱠᱮᱴ ᱠᱚ ᱦᱚᱠᱤ ᱠᱚ ᱠᱷᱮᱞ ᱵᱟᱝ ᱮᱱᱮᱡ ᱟᱠᱚ ᱟᱨ ᱠᱤᱪᱷᱩ ᱵᱚᱭᱮᱥᱠᱚ ᱪᱟᱞᱟᱣ ᱤᱫᱤ ᱞᱮᱱᱠᱷᱟᱱ ᱫᱚ ᱮᱱᱠᱷᱟᱱ ᱩᱱ ᱥᱚᱢᱚᱭ ᱨᱮᱫᱚ ᱩᱱᱠᱩ ᱠᱚ ᱱᱚᱝᱠᱟ ᱟᱞᱜᱟ ᱡᱟᱦᱟᱸ ᱠᱚᱢ ᱫᱟᱹᱲ ᱠᱟᱛᱮᱫ ᱠᱚᱢ ᱯᱚᱨᱤᱥᱚᱨᱚᱢ ᱠᱟᱛᱮᱫ ᱮᱱᱮᱡ ᱫᱟᱲᱮᱭᱟᱜᱼᱟ ᱠᱚ ᱚᱱᱠᱟᱱᱟᱜ ᱠᱚ ᱮᱱᱮᱡᱼᱟ ᱟᱨ ᱩᱱᱠᱩ ᱚᱱᱠᱟᱱ ᱮᱱᱮᱡ ᱦᱩᱭᱱᱟ ᱠᱨᱤᱠᱮᱴ ᱦᱚᱸ ᱢᱤᱫᱴᱤᱡ ᱛᱤᱸᱜᱩ ᱛᱤᱸᱜᱩ ᱚᱱᱟ ᱥᱟᱞᱟᱜ ᱛᱮ ᱵᱚᱞ ᱦᱚᱸ ᱠᱤᱪᱷᱩ ᱱᱤᱛᱳᱜ ᱯᱟᱨᱴᱤᱯᱞᱟᱥ ᱦᱩᱭᱩᱜ ᱠᱟᱱᱟ ᱚᱱᱟ ᱠᱚᱦᱚᱸ ᱦᱩᱭᱩᱜᱼᱟ ᱟᱨ ᱠᱮᱨᱟᱢ ᱠᱚᱦᱚᱸ ᱠᱚ ᱮᱱᱮᱡ ᱵᱟᱲᱟᱭᱟ ᱟᱨ ᱠᱮᱨᱟᱢ ᱨᱮᱱᱟᱜ ᱮᱱᱮᱡ ᱦᱚᱸ ᱱᱚᱝᱠᱟ ᱵᱟᱨ ᱦᱚᱲ ᱢᱤᱫᱴᱤᱡ ᱡᱚᱴᱟᱣ ᱠᱟᱛᱮᱫ ᱮᱱᱮᱡ ᱟᱹᱠᱤᱱ ᱢᱤᱫᱴᱤᱡ ᱟᱸᱴᱤ ᱠᱟᱛᱮᱫ ᱤᱱᱠᱟᱹ ᱠᱟᱛᱮᱫ ᱠᱚ ᱮᱱᱮᱡᱼᱟ ᱟᱨ ᱱᱚᱝᱠᱟ ᱠᱤᱪᱷᱩ ᱟᱨ ᱟᱫᱚᱢ ᱠᱚᱫᱚ ᱱᱚᱝᱠᱟ ᱛᱟᱲᱟᱢ ᱵᱟᱲᱟ ᱥᱮᱛᱟᱜ ᱵᱮᱲᱟ ᱢᱚᱨᱱᱤᱝ ᱳᱣᱟᱠ ᱚᱱᱟ ᱠᱚ ᱠᱟᱛᱮᱫ ᱦᱚᱸ ᱱᱚᱝᱠᱟ ᱦᱚᱲᱢᱚ ᱠᱚ ᱴᱷᱤᱠ ᱛᱟᱦᱮᱱ ᱞᱟᱹᱜᱤᱫ ᱛᱮ ᱱᱤᱪ ᱵᱟᱲᱟ ᱠᱟᱛᱮᱫ ᱠᱚ ᱯᱟᱥ ᱟᱠᱚ ᱦᱚᱲᱢᱚ ᱠᱚ ᱴᱷᱤᱠ ᱛᱟᱦᱮᱱ ᱞᱟᱹᱜᱤᱫ ᱠᱷᱟᱹᱛᱤᱨ